ᱟᱞᱮᱥᱩᱨ ᱨᱮ ᱯᱨᱟᱠ ᱢᱮᱱᱟᱜᱼᱟ ᱚᱱᱟᱨᱮ ᱠᱩᱲᱤ ᱠᱚᱲᱟ ᱧᱟᱯᱟᱢᱚᱜ ᱯᱨᱟᱠ ᱯᱟᱨᱠ ᱢᱮᱱᱟᱼᱟ ᱪᱟᱞᱟ ᱜᱮᱭᱟᱞᱮ ᱤᱧ ᱦᱩᱧ ᱦᱩᱧ ᱪᱟᱞᱟᱣ ᱵᱟᱲᱟᱣ ᱟᱠᱟᱱ ᱜᱮᱭᱟ ᱢᱮᱱ ᱪᱮᱞᱮ ᱠᱩᱲᱤ ᱠᱚᱲᱟ ᱢᱟᱱᱮ ᱫᱮᱠᱷᱟ ᱠᱚ ᱪᱟᱞᱟᱜᱼᱟ ᱫᱮᱠᱷᱟ ᱠᱚ ᱪᱟᱞᱟᱜᱼᱟ ᱯᱟᱨᱠ ᱨᱮᱫᱚ ᱧᱮᱧᱮᱞ ᱛᱮᱭᱟᱜ ᱡᱤᱱᱤᱥ ᱦᱚᱸ ᱢᱮᱱᱟᱜᱼᱟ ᱨᱮᱞ ᱜᱟᱹᱰᱤ ᱠᱚ ᱢᱮᱱᱟᱜᱼᱟ ᱛᱟᱨᱯᱚᱨᱮ ᱩᱴ ᱠᱚᱠᱚ ᱡᱩᱛ ᱟᱠᱟᱫ ᱠᱚᱣᱟ ᱡᱩᱛ ᱠᱟᱛᱮ ᱠᱟᱴᱩᱱ ᱠᱚᱠᱚ ᱡᱩᱛ ᱟᱠᱟᱫ ᱠᱚᱣᱟ ᱠᱟᱴᱩᱱ ᱠᱚ ᱛᱟᱨᱯᱚᱨᱮ ᱫᱟᱨᱮ ᱱᱟᱹᱲᱤ ᱠᱚ ᱢᱮᱱᱟᱜᱼᱟ ᱧᱮᱧᱮᱞ ᱛᱮᱭᱟᱜ ᱡᱤᱱᱤᱥ ᱢᱚᱡᱽ ᱜᱮ ᱫᱩᱲᱩᱵ ᱟᱜ ᱠᱚ ᱢᱮᱱᱟᱜᱼᱟ ᱡᱷᱤᱞᱳ ᱠᱚ ᱢᱮᱱᱟᱜᱼᱟ ᱢᱚᱡᱽ ᱢᱚᱡᱽ ᱡᱤᱱᱤᱥ ᱜᱮ ᱧᱮᱧᱮᱞ ᱟᱜ ᱢᱮᱱᱟᱜᱼᱟ ᱟᱹᱰᱤ ᱰᱷᱮᱨ ᱜᱮ ᱛᱟᱨᱯᱚᱨᱮ ᱞᱟᱹᱰᱩ ᱠᱚᱦᱚᱸ ᱧᱟᱢᱚᱜ ᱜᱮᱭᱟ ᱵᱷᱤᱛᱨᱤ ᱨᱮᱜᱮ ᱞᱟᱹᱰᱩ ᱠᱚ ᱞᱟᱹᱰᱩ ᱠᱚ ᱧᱟᱢᱚᱜᱼᱟ ᱞᱟᱹᱰᱩ ᱠᱚᱢ ᱠᱤᱨᱤᱧ ᱠᱷᱟᱱᱮᱢ ᱡᱚᱢ ᱠᱷᱟᱱᱮᱢ ᱢᱟᱱᱮᱢ ᱠᱤᱨᱤᱧᱟ ᱵᱟᱝᱠᱷᱟᱱ ᱫᱚ ᱵᱟᱝ ᱢᱚᱡᱽ ᱢᱚᱡᱽ ᱢᱟᱱᱮ ᱧᱮᱧᱮᱞ ᱡᱤᱱᱤᱥ ᱦᱚᱸ ᱢᱮᱱᱟᱜᱼᱟ ᱵᱩᱨᱩ ᱞᱮᱠᱟ ᱠᱚ ᱡᱩᱛ ᱠᱟᱜ ᱠᱟᱱᱟ ᱵᱩᱨᱩ ᱞᱮᱠᱟ ᱢᱮᱱᱟᱜᱼᱟ ᱫᱟᱜ ᱤᱭᱟᱹᱜᱼᱟ ᱚᱱᱟ ᱠᱚ ᱢᱮᱱᱟᱜᱼᱟ ᱞᱟᱭᱴᱤᱝ ᱛᱮ ᱫᱟᱜ ᱤᱭᱟᱹᱜᱼᱟ ᱫᱟᱜ ᱡᱷᱤᱨ ᱡᱷᱤᱨ ᱠᱟᱛᱮ ᱡᱚᱨᱚᱜᱼᱟ ᱡᱷᱤᱨ ᱡᱷᱤᱨᱚᱜᱼᱟ ᱢᱚᱡᱽᱜᱮ ᱢᱮᱱᱟᱜᱼᱟ ᱯᱷᱩᱞ ᱠᱚ ᱢᱮᱱᱟᱜᱼᱟ ᱯᱟᱨᱠ ᱨᱮ ᱫᱟᱜ ᱟᱛᱩᱼᱟ ᱛᱟᱨᱯᱚᱨ ᱟᱵᱟᱨ ᱠᱟᱹᱴᱤᱡ ᱠᱟᱹᱴᱤᱡ ᱤᱭᱟᱹ ᱪᱮᱫ ᱠᱚ ᱢᱮᱛᱟᱜᱼᱟ ᱵᱟᱨ ᱦᱚᱲ ᱠᱟᱛᱮ ᱠᱚ ᱫᱮᱡᱚᱜᱚᱜ ᱚᱱᱟᱠᱚ ᱢᱮᱱᱟᱜᱼᱟ ᱢᱟᱱᱮ ᱫᱟᱜ ᱵᱷᱤᱛᱤᱨ ᱨᱮ ᱪᱟᱹᱞᱩᱜᱼᱟ ᱛᱟᱨᱯᱚᱨᱮ ᱫᱚ ᱪᱟᱞᱟ ᱜᱮᱭᱟ ᱠᱚ ᱟᱭᱢᱟ ᱜᱮ ᱤᱧ ᱦᱩᱧ ᱪᱟᱞᱟᱣ ᱵᱟᱲᱟ ᱟᱠᱟᱱ ᱜᱮᱭᱟ ᱢᱟᱱᱮ ᱢᱚᱱ ᱠᱚ ᱪᱟᱞᱟᱣ ᱞᱮᱱ ᱠᱷᱟᱱ ᱢᱚᱡᱽ ᱟᱹᱭᱠᱟᱹᱜᱼᱟ ᱢᱟᱱᱮ ᱪᱟᱞᱟᱣ ᱞᱮᱱ ᱠᱷᱟᱱᱮᱢ ᱫᱟᱲᱟᱱ ᱯᱨᱟᱠ ᱟᱭᱢᱟ ᱵᱟᱨ ᱜᱤᱧ ᱪᱟᱞᱟᱣ ᱵᱟᱲᱟᱣ ᱟᱠᱟᱱᱟ